ᱱᱚᱣᱟ ᱚᱥᱩᱵᱤᱫᱷᱟ ᱠᱚ ᱥᱟᱦᱟᱭ ᱞᱟᱹᱜᱤᱫ ᱟᱨ ᱡᱳᱜᱟᱣ ᱫᱚᱦᱚ ᱟᱨ ᱟᱨᱟᱢ ᱫᱟᱭᱚᱠ ᱡᱟᱛᱨᱟ ᱴᱷᱟᱹᱣᱠᱟᱹ ᱞᱟᱹᱜᱤᱫ ᱤᱧᱟᱹᱜ ᱢᱤᱫᱴᱟᱹᱝ ᱜᱟᱹᱰᱤ ᱛᱟᱦᱮᱱ ᱞᱟᱹᱠᱛᱤ ᱟᱨ ᱡᱚᱢᱼᱧᱩ ᱨᱮᱭᱟᱜ ᱵᱮᱵᱚᱥᱛᱷᱟ ᱦᱚᱸ ᱱᱤᱭᱟᱹᱛᱤ ᱡᱟᱞᱨᱤ ᱜᱮᱭᱟ ᱪᱤᱠᱟᱹᱛᱮ ᱡᱚᱢᱜᱮ ᱡᱩᱫᱤ ᱵᱟᱢ ᱡᱚᱢᱟ ᱡᱟᱛᱨᱟ ᱫᱚ ᱪᱤᱠᱟᱢ ᱫᱮᱠᱷᱟᱣᱟ ᱟᱨ ᱡᱟᱛᱨᱟ ᱫᱮᱠᱷᱟᱣ ᱞᱟᱹᱜᱤᱫ ᱦᱚᱸ ᱢᱤᱫᱴᱮᱱ ᱯᱮᱠᱴᱤᱥ ᱥᱮ ᱨᱤᱭᱮᱞᱥᱮᱞ ᱱᱤᱦᱟᱹᱛᱤ ᱡᱟᱹᱨᱩᱨᱤ ᱜᱮᱭᱟ ᱡᱮ ᱟᱢᱟᱜ ᱡᱟᱛᱨᱟ ᱦᱚᱲ ᱠᱚ ᱠᱩᱥᱤᱭᱟᱜ ᱵᱟᱝᱫᱚ ᱧᱩᱛᱩᱢᱟᱜ ᱟᱠᱚ ᱚᱱᱟᱜᱤᱧ ᱢᱮᱱᱮᱫᱟ ᱡᱩᱫᱤ ᱟᱢ ᱵᱷᱟᱹᱜᱤ ᱴᱷᱮᱠᱮᱢ ᱛᱟᱦᱮᱱᱟ ᱛᱚ ᱟᱢᱨᱤᱱ ᱡᱟᱛᱨᱟ ᱫᱮᱠᱷᱟᱣᱟᱱ ᱦᱚᱲ ᱠᱚᱦᱚᱸ ᱵᱮᱥ ᱥᱮ ᱵᱩᱜᱤ ᱵᱟᱹᱲᱤᱡ ᱠᱚᱢ ᱛᱟᱦᱮᱱᱟ ᱟᱢ ᱡᱩᱫᱤ ᱵᱮᱥᱮᱢ ᱛᱟᱦᱮᱱᱟ ᱛᱚ ᱟᱢᱨᱮᱱ ᱡᱟᱦᱟᱸ ᱡᱟᱛᱨᱟ ᱫᱮᱠᱷᱟᱣ ᱦᱚᱲ ᱠᱚ ᱛᱟᱦᱮᱱᱟ ᱩᱱᱠᱩ ᱦᱚᱸ ᱡᱟᱦᱟᱱᱟᱜ ᱚᱥᱩᱵᱤᱫᱷᱟ ᱨᱮᱢ ᱜᱚᱲᱚ ᱟᱠᱚ ᱠᱷᱟᱱ ᱟᱠᱚ ᱦᱚᱸ ᱠᱩᱥᱤ ᱠᱚ ᱵᱩᱡᱷᱟᱹᱣᱟ ᱡᱟᱦᱟᱸ ᱡᱟᱛᱨᱟ ᱯᱟᱨᱴᱤ ᱨᱮ ᱥᱮᱞᱮᱫᱚᱜ ᱞᱟᱹᱜᱤᱫ ᱜᱟᱹᱰᱤ ᱛᱟᱢ ᱛᱟᱦᱮᱱ ᱠᱷᱟᱱ ᱟᱨ ᱰᱟᱭᱵᱷᱚᱨ ᱦᱚᱸ ᱡᱮᱢᱚᱱ ᱡᱚᱢᱼᱧᱩ ᱟᱞᱚᱭ ᱡᱚᱢᱼᱧᱩᱭ ᱢᱟ ᱡᱮ ᱟᱹᱭᱩᱵ ᱥᱮ ᱡᱟᱦᱟᱸ ᱡᱟᱛᱨᱟ ᱫᱮᱠᱷᱟᱣ ᱮᱢ ᱥᱮᱱ ᱠᱚᱜᱼᱟ ᱚᱱᱟ ᱠᱚᱨᱮᱜ ᱛᱟᱯᱟᱝ ᱥᱮ ᱢᱟᱨᱯᱤᱴ ᱠᱚ ᱟᱞᱚ ᱦᱩᱭᱩᱜ ᱢᱟ